ᱡᱚᱦᱟᱨ ᱜᱮ ᱤᱧ ᱥᱳᱱᱟᱦᱟᱨᱟ ᱠᱷᱚᱱᱤᱧ ᱢᱮᱱᱫᱟ ᱰᱨᱟᱭᱵᱷᱟᱨ ᱵᱟᱹᱵᱩ ᱟᱢᱟᱜ ᱦᱩᱰᱤᱧ ᱜᱟᱹᱰᱤ ᱡᱟᱦᱟᱸᱧ ᱵᱩᱠ ᱞᱮᱫᱟ ᱛᱚ ᱜᱮᱞ ᱴᱟᱲᱟᱝ ᱵᱟᱡᱟᱜ ᱠᱟᱱ ᱨᱮᱦᱚᱸ ᱵᱟᱢ ᱥᱮᱴᱮᱨ ᱫᱟᱲᱮᱭᱟᱫᱟ ᱛᱚᱵᱮ ᱱᱮᱦᱚᱨ ᱠᱟᱛᱮ ᱤᱧ ᱢᱮᱱᱫᱟ ᱟᱢᱟᱜ ᱦᱩᱰᱤᱧ ᱜᱟᱹᱰᱤ ᱫᱚ ᱤᱧᱟᱹᱜ ᱦᱩᱰᱤᱧ ᱜᱟᱹᱰᱤ ᱫᱚ ᱵᱟᱹᱛᱤᱞ ᱠᱟᱹᱛᱤᱧ ᱢᱮ